ᱟᱢᱟᱜ ᱴᱷᱚᱱᱴᱟᱠᱤᱭᱟᱹ ᱨᱮᱭᱟᱜ ᱡᱟᱦᱟᱸ ᱴᱷᱟᱶᱠᱚ ᱥᱟᱹᱦᱤᱡ ᱜᱟᱞᱟᱝ ᱥᱮ ᱥᱤᱞᱟᱹᱭ ᱨᱮᱭᱟᱜ ᱪᱤᱛᱟᱹᱨ ᱵᱟᱝᱠᱷᱟᱱ ᱠᱤᱪᱷᱩ ᱥᱚᱨᱮᱥᱟᱱ ᱠᱟᱭᱫᱩᱥ ᱵᱟᱨᱮᱛᱮ ᱤᱧ ᱞᱟᱹᱭᱟᱹᱧ ᱢᱮ ᱟᱢ ᱡᱟᱦᱟᱸᱞᱮᱠᱟ ᱥᱮᱨᱣᱟ ᱡᱟᱦᱟᱸ ᱞᱮᱠᱟᱱ ᱥᱮᱨᱣᱟ ᱟᱜᱟᱢ ᱠᱤᱪᱨᱤᱡ ᱠᱤᱪᱨᱤᱡ ᱵᱮᱱᱟᱣ ᱨᱮᱭᱟᱜ ᱮᱢ ᱠᱩᱨᱩᱢᱩᱴᱩ ᱟᱠᱟᱫᱟ ᱟᱞᱮ ᱴᱷᱚᱱᱴᱟᱠᱤᱭᱟᱹ ᱨᱮᱭᱟᱜ ᱡᱟᱦᱟᱸᱠᱚ ᱥᱟᱹᱦᱤᱡ ᱜᱟᱞᱟᱝᱫᱚ ᱟᱵᱚ ᱥᱟᱶᱛᱟ ᱨᱮᱱᱟᱜ ᱱᱚᱣᱟ ᱟᱵᱚ ᱥᱟᱶᱛᱟ ᱟᱵᱚ ᱥᱟᱶᱛᱟ ᱨᱮᱱᱟᱝ ᱡᱟᱦᱟᱸ ᱠᱟᱹᱢᱤᱦᱚᱨᱟ ᱥᱮ ᱟᱵᱚ ᱥᱟᱶᱛᱟᱫᱚ ᱟᱹᱰᱤᱜᱮ ᱞᱟᱦᱟ ᱜᱮᱭᱟ ᱱᱚᱣᱟ ᱠᱟᱹᱢᱤ ᱨᱮᱱᱟᱜ ᱥᱮ ᱪᱤᱛᱟᱹᱨᱠᱚ ᱟᱠᱷᱟᱣ ᱨᱮᱱᱟᱜ ᱛᱮᱫᱚ ᱪᱮᱫᱟᱜ ᱥᱮ ᱪᱷᱟᱹᱛᱤᱠ ᱠᱚᱫᱚ ᱚᱲᱟᱜ ᱫᱩᱣᱟᱹᱨᱦᱚᱸ

ᱟᱭᱳ ᱦᱚᱲᱠᱚ ᱜᱚᱜᱚ ᱦᱚᱲ ᱠᱚᱫᱚ ᱦᱟᱥᱟ ᱛᱮᱜᱮ ᱡᱮᱨᱮᱲ ᱡᱟᱴᱟᱝ ᱠᱟᱛᱮᱫ ᱱᱩᱱᱟᱹᱜ ᱪᱮᱦᱨᱟᱠᱚ ᱪᱤᱠᱟᱹᱬᱟ ᱡᱮ ᱨᱩᱥᱟᱹ ᱢᱟᱨ ᱟᱠᱟᱱ ᱞᱮᱠᱟ ᱢᱮᱱᱟᱜᱼᱟ ᱟᱨ ᱟᱨ ᱚᱱᱟ ᱤᱫᱤ ᱠᱟᱛᱮᱫᱜᱮ ᱟᱵᱚᱫᱚ ᱦᱮᱱᱟᱜ ᱵᱚᱱᱟ ᱡᱮ ᱟᱵᱚᱨᱤᱱ ᱥᱟᱶᱛᱟ ᱨᱮᱱᱤᱡ ᱛᱤᱨᱞᱟᱹ ᱦᱚᱯᱚᱱ ᱠᱚᱫᱚ ᱟᱵᱚᱣᱟᱜ ᱱᱚᱣᱟ

ᱟᱵᱚ ᱵᱷᱤᱛᱼᱯᱤᱰᱟᱹᱨᱮ ᱵᱟᱦᱟ ᱠᱤ ᱡᱟᱦᱟᱱᱟᱜ ᱪᱤᱛᱟᱹᱨ ᱠᱚᱦᱚᱸᱵᱚᱱ ᱟᱸᱠᱟᱣᱟ ᱟᱨ ᱟᱹᱰᱤ ᱱᱟᱯᱟᱭ ᱜᱮᱵᱚᱱ ᱟᱸᱠᱟᱣᱟ

ᱟᱨ ᱟᱵᱚᱣᱟᱜ ᱥᱮᱻᱨᱣᱟ ᱨᱮ ᱠᱤᱨᱤᱧ ᱵᱮᱱᱟᱣ ᱨᱮᱭᱟᱜ ᱡᱟᱦᱟᱸ ᱠᱩᱨᱩᱢᱩᱴᱩ ᱟᱠᱟᱫ ᱠᱚ ᱱᱚᱣᱟᱜᱮ ᱟᱵᱚᱣᱟᱜ ᱥᱮᱨᱣᱟ ᱨᱮᱭᱟᱜ ᱡᱟᱦᱟᱸ

ᱟᱵᱚ ᱩᱱᱠᱩᱣᱟᱜ ᱱᱚᱣᱟ ᱠᱟᱹᱢᱤᱨᱮ ᱥᱟᱨᱦᱟᱣ ᱱᱤᱭᱟᱹ ᱮᱢ ᱫᱚᱨᱠᱟᱨ ᱠᱟᱱᱟ ᱡᱟᱛᱮ ᱟᱵᱚᱣᱟᱜ ᱱᱚᱣᱟ ᱠᱟᱹᱢᱤ ᱟᱨᱦᱚᱸ ᱢᱟᱲᱟᱝ ᱥᱮᱫ ᱪᱟᱞᱟᱣ ᱦᱚᱨᱟᱜ ᱢᱟ ᱢᱮᱱᱛᱮ ᱚᱱᱟᱜᱮ ᱟᱵᱚᱭᱤᱡ ᱡᱟᱦᱟᱸᱭ ᱜᱚᱜᱚ ᱦᱚᱲᱠᱚ ᱢᱮᱱᱟᱜ ᱠᱚᱣᱟ ᱩᱱᱠᱩᱣᱟᱜ ᱱᱚᱣᱟ ᱠᱟᱹᱢᱤᱫᱚ ᱟᱞᱚ ᱛᱟᱭᱚᱢᱚᱜ ᱢᱟ ᱟᱨ ᱱᱚᱣᱟ ᱠᱟᱹᱢᱤᱨᱮ ᱩᱯᱨᱩᱢᱠᱚ ᱧᱟᱢ ᱢᱟ ᱢᱮᱱᱛᱮ ᱟᱵᱚᱣᱟᱜ ᱟᱥ ᱡᱚᱛᱚ ᱠᱚᱣᱟᱜ ᱛᱟᱦᱮᱱᱟ